ᱯᱳᱭᱞᱳ ᱛᱮᱫᱚ ᱯᱷᱚᱨᱚᱢᱤᱧ ᱟᱹᱜᱩᱭᱟ ᱯᱷᱚᱨᱢ ᱟᱹᱜᱩ ᱠᱟᱛᱮᱫ ᱚᱱᱟᱨᱮ ᱡᱟᱦᱟᱛᱤᱱᱟᱹᱜ ᱯᱩᱨᱚᱱ ᱨᱮᱱᱟᱝ ᱠᱟᱛᱷᱟ ᱚᱱᱟᱠᱚᱧ ᱯᱩᱨᱚᱱᱟ ᱚᱱᱟᱠᱚ ᱯᱩᱨᱚᱱ ᱠᱮᱫ ᱯᱚᱨᱮ

ᱨᱤᱪᱮᱠᱟᱧ ᱡᱮ ᱚᱱᱟ ᱱᱟᱯᱟᱭ ᱛᱮᱧ ᱯᱩᱨᱚᱱ ᱠᱟᱜᱼᱟ ᱪᱮ ᱵᱟᱝᱟ ᱚᱱᱟᱧ ᱧᱮᱞᱟ ᱚᱱᱟ ᱛᱟᱭᱚᱢᱛᱮ ᱚᱱᱟ ᱫᱚ ᱠᱚᱢᱯᱩᱴᱟᱨ ᱨᱮ ᱥᱠᱮᱱᱤᱝ ᱟᱧ ᱚᱱᱟ ᱯᱚᱨᱮ ᱯᱟᱥᱯᱳᱴ ᱥᱟᱭᱤᱡᱽ ᱯᱷᱳᱴᱳ ᱯᱮᱱ ᱠᱟᱨᱰ ᱞᱟᱹᱜᱤᱫ ᱛᱮ ᱚᱱᱟᱦᱚᱸ ᱚᱸᱰᱮᱧ ᱟᱯᱞᱳᱰᱟ

ᱚᱱᱟ ᱠᱚᱧ ᱨᱤᱪᱮᱠᱟ ᱴᱷᱤᱠ ᱞᱮᱠᱟ ᱜᱟᱱ ᱠᱟᱱᱟᱪᱮ ᱵᱟᱝᱟ ᱚᱱᱟᱠᱚ ᱨᱤᱪᱮᱠ ᱠᱟᱛᱮᱫ ᱧᱮᱞᱟᱹᱧ ᱴᱷᱤᱠ ᱜᱮᱠᱷᱟᱱ ᱫᱚ ᱛᱟᱯᱚᱨᱮ ᱚᱱᱟᱫᱚ ᱚᱱᱟ ᱟᱯᱞᱳᱰ ᱵᱚᱴᱚᱢᱤᱧ ᱚᱛᱟᱭᱟ ᱟᱯᱞᱳᱰ ᱵᱚᱴᱚᱢ ᱚᱛᱟ ᱠᱟᱛᱮ

ᱧᱮᱞᱟᱹᱧ ᱛᱟᱯᱚᱨᱮ ᱫᱚ ᱟᱯᱞᱳᱰ ᱵᱚᱴᱚᱢ ᱚᱛᱟ ᱠᱮᱫ ᱯᱚᱨᱮᱛᱮ ᱟᱢ ᱫᱚ ᱥᱟᱠᱥᱮᱥᱯᱷᱩᱞ ᱦᱤᱡᱩᱜᱼᱢᱟ ᱡᱮᱢᱚᱱ ᱥᱟᱠᱥᱮᱥᱯᱷᱩᱞ ᱦᱮᱡ ᱮᱱ ᱠᱷᱟᱱᱫᱚ ᱚᱱᱟᱫᱚᱧ ᱵᱟᱲᱟᱭ ᱠᱮᱜᱼᱟ ᱡᱮ ᱚᱱᱟᱫᱚ ᱥᱟᱠᱥᱮᱥᱮᱱᱟ ᱳᱠᱮᱭᱱᱟ ᱢᱮᱱᱛᱮ ᱟᱨ ᱚᱱᱟ ᱳᱠᱮᱭᱮᱱ ᱯᱚᱨᱮᱫᱚ ᱤᱧ ᱠᱚᱱᱯᱷᱟᱨᱢᱮᱱᱟ ᱡᱮ ᱚᱱᱟ ᱫᱚ ᱜᱟᱱ ᱮᱱᱟ ᱱᱚᱝᱠᱟᱜᱮ ᱚᱱᱟ ᱫᱚ